ᱱᱮᱛᱟᱨ ᱢᱟ ᱡᱟᱦᱟᱸᱨᱮᱜᱮ ᱱᱮᱛᱟ ᱠᱚ ᱦᱤᱡᱩᱜᱼᱟ ᱛᱚ ᱚᱸᱰᱮ ᱜᱮ ᱛᱩᱢᱫᱟᱜ ᱴᱟᱢᱟᱠ ᱪᱳᱲᱪᱩᱲᱤ ᱤᱫᱤᱭᱟᱛᱮᱫ ᱠᱚ ᱪᱟᱞᱟᱜ ᱠᱟᱱᱟ ᱢᱟᱱᱮ ᱟᱠᱚ ᱥᱚᱣᱟᱜᱚᱛ ᱞᱟᱹᱜᱤᱫ ᱴᱷᱤᱠᱜᱮᱭᱟ ᱚᱱᱠᱟ ᱫᱚ ᱵᱟᱝ ᱫᱚᱨᱠᱟᱨ ᱪᱮᱫᱟᱜ ᱥᱮ ᱱᱚᱣᱟ ᱫᱚ ᱱᱮᱛᱟ ᱠᱚ ᱞᱟᱹᱜᱤᱫ ᱫᱚ ᱵᱟᱝ ᱠᱟᱱᱟ ᱱᱚᱣᱟ ᱫᱚ ᱟᱵᱚᱣᱟᱜ ᱵᱟᱦᱟ ᱥᱚᱦᱚᱨᱟᱭ ᱞᱟᱹᱜᱤᱫ ᱠᱟᱱᱟ ᱟᱨ ᱱᱮᱛᱟᱨ ᱢᱟ ᱡᱟᱦᱟᱸ ᱨᱮᱜᱮ ᱧᱤᱫᱟᱹ ᱯᱨᱳᱜᱨᱟᱢ ᱦᱩᱭᱩᱜᱼᱟ ᱭᱟ ᱰᱤᱡᱮ ᱞᱟᱜᱽᱬᱮ ᱛᱚ ᱚᱱᱟ ᱦᱚᱸ ᱵᱟᱝ ᱫᱚᱨᱠᱟᱨ ᱠᱟᱱᱟ ᱪᱤᱠᱟᱹᱛᱮᱥᱮ ᱚᱱᱟᱛᱮ ᱟᱹᱰᱤ ᱠᱷᱟᱨᱟᱯ ᱡᱤᱱᱤᱥ ᱠᱟᱱᱟ ᱡᱟᱦᱟᱸᱭ ᱩᱱᱤ ᱵᱟᱭ ᱠᱩᱥᱤᱭᱟᱜᱼᱟ ᱟᱨ ᱡᱟᱦᱟᱸᱭ ᱨᱩᱣᱟᱹᱜᱼᱟᱭ ᱛᱚ ᱩᱱᱤ ᱟᱹᱰᱤ ᱫᱤᱠᱠᱟᱹᱛᱚᱜᱼᱟᱭ ᱩᱱᱤ ᱥᱟᱸᱦᱮᱫ ᱦᱚᱸ ᱵᱟᱭ ᱧᱟᱢᱟ ᱛᱚ ᱚᱱᱟ ᱫᱚ ᱵᱟᱝ ᱫᱚᱨᱠᱟᱨᱤ ᱟᱨ ᱥᱚᱠᱛᱚ ᱠᱚ ᱪᱟᱹᱞᱩ ᱠᱚᱜᱼᱟ ᱚᱱᱟ ᱦᱚᱸ ᱵᱟᱝ ᱫᱚᱨᱠᱟᱨ ᱪᱮᱫᱟᱜ ᱥᱮ ᱚᱱᱟ ᱛᱮᱜᱮᱥᱮ ᱟᱹᱰᱤ ᱵᱤᱢᱟᱨ ᱦᱚᱸ ᱩᱰᱩᱠᱚᱜᱼᱟ ᱟᱹᱰᱤ ᱨᱚᱠᱚᱢ ᱵᱤᱢᱟᱨ ᱚᱱᱟ ᱫᱚ ᱚᱱᱟ ᱞᱟᱹᱜᱫᱤᱫ ᱛᱮ ᱵᱟᱝ ᱫᱚᱨᱠᱟᱨ ᱵᱟᱦᱟ ᱥᱚᱦᱚᱨᱟᱭ ᱜᱮ ᱡᱟᱦᱟᱸ ᱵᱚᱱ ᱨᱟᱹᱥᱠᱟᱹᱭᱟ ᱚᱱᱟᱜᱮ ᱟᱵᱚ ᱫᱚ ᱨᱟᱹᱥᱠᱟᱹᱭᱟᱵᱚᱱ ᱟᱨ ᱱᱮᱛᱟᱨ ᱡᱟᱦᱟᱸ ᱨᱮᱜᱮ ᱯᱨᱳᱜᱨᱟᱢ ᱦᱩᱭᱩᱜᱼᱟ ᱟᱨ ᱡᱟᱦᱟᱱᱟᱜ ᱨᱮᱜᱮ ᱵᱚᱠᱥ ᱠᱚ ᱟᱹᱜᱩᱭᱟ ᱛᱚ ᱚᱱᱟ ᱦᱚᱸ ᱵᱟᱝ ᱫᱚᱨᱠᱟᱨ ᱟᱵᱚ ᱫᱚ ᱵᱟᱦᱟ ᱥᱚᱦᱚᱨᱟᱭ ᱨᱮᱦᱚᱸ ᱱᱮᱛᱟᱨ ᱢᱟ ᱵᱚᱠᱥ ᱠᱚᱠᱚ ᱟᱹᱜᱩᱭᱮᱜᱼᱟ ᱤᱠᱷᱟᱹᱱ ᱚᱱᱟ ᱠᱚᱫᱚ ᱵᱟᱝ ᱫᱚᱨᱠᱟᱨ ᱦᱩᱱᱟᱹᱝ ᱪᱮᱫᱟᱜ ᱥᱮ ᱚᱱᱟ ᱫᱚ ᱟᱵᱚ ᱫᱚ ᱛᱩᱢᱫᱟᱜ ᱴᱟᱢᱟᱠ ᱠᱟᱱᱟ ᱛᱟᱵᱚᱱ ᱞᱤᱠᱤᱱ ᱵᱟᱝ ᱜᱮ ᱱᱮᱛᱟᱨ ᱢᱟ ᱚᱱᱠᱟ ᱢᱟ ᱵᱟᱝᱟ ᱡᱟᱦᱟᱸ ᱨᱮᱜᱮ ᱤᱭᱟᱹ ᱵᱚᱠᱥᱚ ᱠᱚ ᱟᱹᱜᱩᱭᱮᱜᱼᱟ ᱚᱱᱟ ᱫᱚ ᱵᱟᱝ ᱫᱚᱨᱠᱟᱨ